ᱛᱤᱦᱤᱧ ᱜᱟᱯᱟ ᱧᱮᱞᱚᱜ ᱠᱟᱱᱟ ᱟᱵᱚ ᱥᱟᱱᱛᱟᱲ ᱦᱚᱯᱚᱱ ᱫᱚ ᱵᱤᱨ ᱵᱩᱨᱩ ᱥᱮ ᱢᱟᱴᱷ ᱜᱷᱟᱴ ᱠᱟᱹᱢᱤ ᱠᱟᱛᱮᱫ ᱵᱚᱱ ᱟᱹᱥᱩᱞᱚᱜ ᱠᱟᱱᱟ ᱟᱨ ᱟᱹᱥᱩᱞ ᱠᱟᱛᱮᱫ ᱵᱟᱹᱭ ᱟᱹᱥᱩᱞᱚᱜ ᱠᱟᱱᱟᱵᱚᱱ ᱟᱨ ᱚᱱᱟ ᱠᱷᱟᱹᱛᱤᱨ ᱜᱮ ᱟᱵᱚ ᱵᱟᱹᱫ ᱵᱟᱹᱭᱦᱟᱹᱲ ᱵᱚᱱ ᱪᱟᱞᱟᱜ ᱠᱟᱱᱟ ᱚᱱᱟ ᱥᱟᱶᱛᱮ ᱵᱤᱨ ᱯᱟᱠᱟᱲ ᱦᱚᱸᱵᱚᱱ ᱪᱟᱞᱟᱜ ᱠᱟᱱ ᱜᱮᱭᱟ ᱢᱮᱱᱠᱷᱟᱱ ᱵᱤᱨ ᱯᱟᱠᱟᱲ ᱥᱮ ᱵᱟᱹᱫ ᱵᱟᱹᱭᱦᱟᱹᱲ ᱪᱟᱞᱟᱣ ᱠᱟᱛᱮᱫ ᱧᱮᱞᱚᱜᱚᱜ ᱠᱟᱱᱟ ᱛᱤᱦᱤᱧ ᱜᱟᱯᱟ ᱫᱚ ᱩᱱᱠᱩ ᱵᱤᱥᱟᱠᱛᱚ ᱯᱨᱟᱱᱤ ᱢᱮᱱᱫᱚ ᱵᱤᱧ ᱛᱷᱮᱠᱮ ᱵᱤᱥᱟᱠᱛᱚ ᱛᱤᱡᱩ ᱛᱷᱮᱠᱮ ᱵᱤᱥᱟᱠᱛᱚ ᱩᱱᱠᱩ ᱠᱤᱫᱤᱧ ᱠᱟᱴᱠᱚᱢ ᱛᱷᱮᱠᱮ ᱩᱱᱠᱩ ᱠᱚᱣᱟᱜ ᱩᱯᱚᱫᱨᱚᱵᱽ ᱫᱚ ᱥᱮ ᱩᱱᱠᱩ ᱠᱚᱣᱟᱜ ᱱᱟᱦᱟᱪᱟᱨ ᱫᱚ ᱟᱹᱰᱤᱜᱮ ᱵᱟᱹᱲᱛᱤ ᱟᱠᱟᱱ ᱛᱟᱠᱚᱣᱟ ᱪᱮᱫᱟᱜ ᱥᱮ ᱵᱟᱹᱫ ᱵᱟᱹᱭᱦᱟᱹᱲ ᱠᱚᱨᱮ ᱥᱮ ᱵᱤᱨ ᱯᱟᱠᱟᱲ ᱠᱚᱨᱮ ᱟᱹᱰᱤ ᱠᱚ ᱥᱟᱸᱜᱮ ᱟᱠᱟᱱᱟ ᱩᱱᱠᱩ ᱫᱚ ᱟᱨ ᱵᱟᱝᱢᱟ ᱪᱮᱫᱟᱜ ᱠᱚ ᱥᱟᱸᱜᱮᱜ ᱪᱮᱫᱟᱜ ᱵᱟᱝᱢᱟ ᱪᱮᱫᱟᱜ ᱵᱟᱠᱚ ᱥᱟᱸᱜᱮᱜᱼᱟ ᱪᱮᱫᱟᱜ ᱥᱮ ᱯᱷᱚᱨᱮᱥᱴᱟᱨ ᱛᱚ ᱯᱷᱚᱨᱮᱥᱴ ᱰᱤᱯᱟᱨᱢᱮᱱᱴ ᱛᱚ ᱛᱤᱦᱤᱧ ᱜᱟᱯᱟ ᱫᱚ ᱵᱤᱨ ᱦᱚᱸ ᱠᱚ ᱵᱚᱞᱚ ᱦᱚᱪᱚᱣᱟᱜ ᱠᱟᱱᱟ ᱵᱤᱨ ᱯᱟᱠᱟᱲ ᱦᱚᱸ ᱵᱟᱝᱠᱚ ᱵᱚᱞᱚ ᱦᱚᱪᱚᱣᱟᱜ ᱠᱟᱱᱟ ᱛᱟᱦᱞᱮ ᱚᱱᱟ ᱠᱷᱟᱹᱛᱤᱨ ᱛᱮ ᱩᱱᱠᱩᱣᱟᱜ ᱩᱯᱚᱫᱨᱚᱵᱽ ᱫᱚ ᱟᱹᱰᱤᱜᱮ ᱦᱩᱭ ᱟᱠᱟᱱᱟ ᱟᱨ ᱧᱮᱞᱚᱜ ᱠᱟᱱᱟ ᱵᱟᱹᱫ ᱵᱟᱹᱭᱦᱟᱹᱲ ᱪᱟᱞᱟᱣ ᱠᱟᱛᱮᱫ ᱵᱤᱧ ᱵᱤᱧ ᱜᱮᱨ ᱛᱮ ᱦᱚᱲ ᱵᱚᱱ ᱜᱮᱨ ᱦᱚᱪᱚᱜ ᱠᱟᱱᱟ ᱟᱨ ᱢᱟᱱᱮ ᱡᱤᱣᱤ ᱦᱚᱸᱵᱚᱱ ᱟᱞᱟ ᱭᱫᱟᱵᱚᱱ ᱥᱮᱵᱚᱱ ᱫᱟᱱ ᱫᱟᱵᱚᱱ ᱩᱱᱠᱩ ᱴᱷᱮᱱ ᱚᱱᱟᱛᱮ ᱤᱧ ᱫᱩᱧ ᱞᱟᱹᱭᱟ ᱛᱤᱦᱤᱧ ᱜᱟᱯᱟ ᱫᱚ ᱡᱟᱦᱟᱸᱭ ᱵᱤᱨ ᱠᱚᱛᱮ ᱵᱚᱱ ᱪᱟᱞᱟᱜᱼᱟ ᱥᱮ ᱵᱟᱹᱫ ᱵᱟᱹᱭᱦᱟᱹᱲ ᱠᱚᱵᱚᱱ ᱪᱟᱞᱟᱜᱼᱟ ᱟᱹᱰᱤ ᱥᱟᱵᱫᱷᱟᱱᱛᱮ ᱢᱟᱵᱚᱱ ᱪᱟᱞᱟᱜ ᱡᱚᱫᱤ ᱵᱟᱹᱫ ᱵᱟᱹᱭᱦᱟᱹᱲ ᱵᱚᱱ ᱪᱟᱞᱟᱜᱼᱟ ᱛᱟᱦᱞᱮ ᱢᱤᱫᱴᱮᱱ ᱴᱷᱮᱝᱜᱟ ᱥᱮ ᱞᱟᱹᱴᱷᱤ ᱵᱚᱱ ᱥᱟᱵ ᱛᱚᱨᱟᱭᱟ ᱟᱨ ᱞᱟᱦᱟ ᱞᱟᱦᱟ ᱛᱮᱵᱚᱱ ᱫᱟᱞ ᱤᱫᱤᱭᱟ ᱡᱟᱛᱮ ᱩᱱᱤ ᱵᱩᱡ ᱫᱟᱲᱮᱜ ᱢᱟ ᱡᱮ ᱪᱤᱞᱤ ᱪᱚᱭ ᱦᱤᱡᱩᱜ ᱠᱟᱱᱟ ᱮᱸᱰᱮ ᱠᱷᱟᱱ ᱱᱩᱠᱩ ᱦᱚᱸ ᱵᱟᱹᱭ ᱵᱟᱹᱭ ᱛᱮᱠᱚ ᱥᱟᱦᱟᱜᱼᱟ ᱪᱮᱫᱟᱜ ᱩᱱᱠᱩ ᱫᱚ ᱮᱢᱱᱤ ᱫᱚ ᱵᱟᱭ ᱜᱮᱨ ᱢᱮᱭᱟ ᱩᱱᱠᱩ ᱫᱚ ᱵᱚᱛᱚᱨ ᱡᱟᱞᱟ ᱛᱮᱠᱚ ᱜᱮᱜᱮᱨᱼᱟ ᱛᱚᱠᱷᱚᱱ ᱜᱮ ᱦᱳᱭᱛᱳ ᱪᱩᱯ ᱪᱟᱯ ᱮᱢ ᱪᱟᱞᱟᱣ ᱮᱱᱟ ᱟᱨ ᱚᱱᱟ ᱥᱩᱨ ᱨᱮ ᱧᱟᱢ ᱠᱮᱫ ᱢᱮᱭᱟ ᱚᱱᱟ ᱥᱩᱨ ᱨᱮ ᱧᱟᱢ ᱠᱟᱛᱮᱫ ᱧᱮᱞᱟᱢ ᱱᱟᱦᱟᱜ ᱵᱚᱛᱚᱨ ᱛᱮᱭ ᱫᱟᱹᱲᱟ ᱥᱮ ᱥᱚᱜᱟᱜ ᱢᱮᱭᱟ ᱦᱟᱜ ᱩᱱ ᱡᱚᱠᱷᱚᱪ ᱪᱮᱫ ᱮ ᱪᱤᱠᱟᱭᱟ ᱵᱟᱭ ᱵᱩᱡ ᱫᱟᱲᱮᱭᱟᱜᱼᱟ ᱩᱱ ᱡᱚᱠᱷᱚᱪ ᱫᱚ ᱦᱟᱱᱤ ᱥᱚᱜᱟᱜ ᱟᱜ ᱢᱮᱜᱮ ᱦᱟᱸᱜ ᱟᱫᱚ ᱚᱱᱟ ᱛᱤᱧ ᱢᱮᱱᱟ ᱡᱟᱦᱟᱸᱭ ᱠᱚᱡ ᱜᱮ ᱵᱤᱨ ᱯᱟᱠᱟᱲ ᱵᱚᱱ ᱪᱟᱞᱟᱜᱼᱢᱟ ᱪᱟᱞᱟᱜ ᱟᱵᱚᱱ ᱩᱱᱠᱩ ᱫᱚ ᱡᱟᱦᱟᱸᱭ ᱠᱚ ᱵᱤᱨ ᱛᱮᱵᱚᱱ ᱪᱟᱞᱟᱜᱼᱟ ᱠᱚᱲᱟ ᱦᱚᱯᱚᱱ ᱡᱩᱫᱤ ᱵᱚᱱ ᱪᱟᱞᱟᱜ ᱠᱷᱟᱡ ᱯᱷᱩᱞ ᱯᱮᱱ ᱵᱚᱱ ᱦᱚᱨᱚᱜ ᱠᱟᱜᱼᱢᱟ ᱟᱨ ᱡᱩᱛᱟᱹ ᱠᱚ ᱵᱚᱱ ᱦᱚᱨᱚᱜ ᱠᱟᱜ ᱢᱟ ᱡᱟᱛᱮ ᱜᱮᱨ ᱠᱟᱛᱮ ᱨᱮᱦᱚᱸ ᱚᱱᱟᱠᱚ ᱡᱤᱱᱤᱥ ᱵᱷᱤᱛᱨᱤ ᱨᱮᱭᱟᱜ ᱡᱤᱞ ᱟᱞᱚᱭ ᱥᱮᱴᱮᱡ ᱛᱟᱵᱚᱱ ᱢᱟ ᱟᱨ ᱟᱹᱰᱤ ᱥᱟᱵᱫᱷᱟᱱ ᱛᱮᱵᱚᱱ ᱪᱟᱞᱟᱜᱼᱟ ᱮᱸᱜ ᱡᱷᱩᱲᱜᱮ ᱛᱟᱦᱮᱱ ᱠᱷᱟᱡ ᱫᱚᱵᱚᱱ ᱫᱟᱞ ᱤᱫᱤᱭᱟ ᱫᱟᱞ ᱤᱫᱤ ᱠᱟᱛᱮᱫ ᱵᱚᱱ ᱪᱟᱞᱟᱜᱼᱟ ᱫᱟᱞ ᱤᱫᱤ ᱪᱟᱞᱟᱣ ᱠᱟᱛᱮᱫ ᱮᱸᱰᱮᱠᱷᱟᱱ ᱟᱵᱚᱣᱟᱜ ᱡᱤᱣᱤ ᱦᱚᱸ ᱵᱟᱧᱪᱟᱜᱼᱟ ᱦᱮᱸ ᱥᱮ ᱵᱟᱝ ᱪᱮᱫᱟᱜ ᱥᱮ ᱱᱤᱛᱚᱜ ᱢᱟ ᱦᱟᱱᱮ ᱦᱟᱸᱜ ᱵᱤᱧ ᱮᱢ ᱫᱟᱞ ᱜᱚᱡ ᱠᱮᱫᱮᱭᱟ ᱯᱷᱚᱨᱮᱥᱴ ᱵᱤᱨ ᱰᱤᱯᱟᱨᱢᱮᱱᱴ ᱡᱩᱫᱤ ᱵᱩᱡ ᱠᱮᱫᱟ ᱦᱟᱸᱜ ᱦᱟᱱᱮ ᱦᱟᱸᱜ ᱧᱮᱞ ᱧᱮᱞ ᱠᱮᱫ ᱢᱮᱭᱟ ᱥᱮᱭ ᱵᱩᱡᱷᱟᱹᱣ ᱠᱮᱫᱟ ᱦᱟᱸᱰᱮ ᱠᱷᱚᱱᱟᱜ ᱥᱟᱵ ᱤᱫᱤ ᱢᱮᱭᱟ ᱥᱮ ᱠᱤ ᱡᱩᱨᱤᱢᱟᱱᱟ ᱢᱮᱭᱟ ᱚᱱᱟ ᱠᱷᱟᱹᱛᱤᱨ ᱛᱤᱧ ᱢᱮᱱᱟ ᱟᱹᱰᱤ ᱥᱟᱵᱷᱟᱱ ᱛᱮ ᱪᱟᱞᱟᱜ ᱛᱟᱵᱳᱱᱟ ᱮᱸᱰᱮᱠᱷᱟᱱ ᱟᱵᱚ ᱡᱤᱣᱤ ᱟᱵᱚᱦᱚᱸ ᱡᱟᱜᱮ ᱛᱷᱚᱲᱟ ᱫᱤᱱ ᱵᱚᱱ ᱵᱟᱧᱪᱟᱜᱼᱟ ᱛᱤᱱᱟᱹᱜ ᱟᱹᱭᱩ ᱛᱟᱦᱮᱱ ᱛᱟᱵᱚᱱᱟ ᱩᱱᱟᱹᱜ ᱫᱤᱱ ᱵᱚᱱ ᱵᱟᱧᱪᱟᱜᱼᱟ ᱟᱨ ᱵᱟᱝᱠᱷᱟᱱ ᱱᱚᱜ ᱚᱝᱠᱟ ᱢᱤᱫᱴᱮᱱ ᱥᱟᱵᱫᱷᱟᱱᱨᱮ ᱵᱟᱵᱚᱱ ᱛᱟᱸᱦᱮᱱ ᱠᱷᱟᱡ ᱟᱵᱚᱣᱟᱜ ᱢᱟᱱᱮ ᱟᱹᱣᱨᱤ ᱟᱹᱭᱩ ᱟᱹᱭᱩ ᱨᱮᱜᱮ ᱥᱮ ᱟᱵᱚᱣᱟᱜ ᱟᱭᱩ ᱵᱟᱝ ᱛᱤᱭᱳᱜ ᱨᱮᱜᱮ ᱵᱚᱱ ᱟᱵᱚᱣᱟᱜ ᱡᱤᱣᱤᱵᱚᱱ ᱱᱟᱥᱟᱣᱟ